ᱤᱧ ᱨᱮᱱ ᱢᱤᱫᱴᱮᱱ ᱜᱟᱛᱮ ᱛᱟᱦᱮᱸᱫ ᱠᱟᱱᱟᱭ ᱡᱟᱦᱟᱸ ᱫᱚ ᱟᱹᱰᱤ ᱢᱚᱡᱽ ᱪᱤᱛᱟᱹᱨ ᱟᱸᱠᱟᱣᱮᱫ ᱛᱟᱦᱮᱸᱫᱼᱮ ᱚᱱᱟ ᱪᱤᱛᱟᱹᱨ ᱧᱮᱞ ᱠᱟᱛᱮᱜ ᱜᱮ ᱤᱧ ᱦᱚᱸ ᱯᱮᱱᱴᱤᱝ ᱫᱚᱧ ᱮᱦᱚᱵ ᱠᱮᱫᱟ ᱟᱨ ᱚᱱᱟ ᱯᱮᱱᱴᱤᱝ ᱞᱮᱠᱟᱛᱮ ᱮᱦᱚᱵ ᱠᱷᱟᱹᱛᱤᱨ ᱤᱧᱦᱚᱸ ᱟᱹᱰᱤ ᱠᱤᱪᱷᱩᱧ ᱟᱸᱠᱟᱣ ᱠᱮᱫᱟ ᱟᱨ ᱚᱱᱟ ᱟᱸᱠᱟᱣ ᱞᱮᱠᱟᱛᱮ ᱤᱧᱟᱹᱜ ᱦᱚᱸ ᱩᱛᱷᱟᱹᱱ ᱞᱮᱱᱟ